ᱯᱟ ᱯᱷᱟᱥᱴ ᱯᱨᱳᱰᱟᱠ ᱞᱮᱠᱟ ᱛᱮᱫᱚ ᱤᱧᱟᱹᱜ ᱞᱟᱹᱠᱛᱤᱭᱟᱱᱟᱜ ᱡᱟᱦᱟᱸ ᱯᱷᱩᱴᱵᱚᱞ ᱠᱷᱮᱞᱳᱰ ᱥᱩ ᱚᱱᱟ ᱜᱮᱧ ᱦᱟᱛᱟᱣ ᱞᱮᱫᱟᱹᱧ ᱟᱨ ᱱᱚᱣᱟ ᱯᱨᱳᱰᱟᱠᱴ ᱫᱚ ᱪᱟᱞᱟᱣ ᱮᱱᱛᱤᱧᱟᱹ ᱫᱩᱭ ᱛᱷᱮᱠᱮ ᱛᱤᱱ ᱵᱚᱪᱷᱚᱨ ᱦᱟᱹᱵᱤᱡ ᱱᱚᱣᱟ ᱯᱨᱳᱰᱟᱠᱴ ᱫᱚ ᱦᱟᱛᱟᱣ ᱟᱹᱜᱩ ᱞᱤᱫᱟᱹᱧ ᱟᱞᱮᱭᱟ ᱱᱚᱣᱟ ᱴᱚᱴᱷᱟ ᱨᱮᱱᱟᱝ ᱵᱟᱡᱟᱨ ᱠᱷᱚᱱ ᱜᱮ ᱟᱨ ᱟᱭᱢᱟ ᱫᱤᱱ ᱜᱮ ᱪᱟᱞᱟᱣᱮᱱ ᱛᱤᱧᱟᱹ ᱱᱚᱣᱟ ᱵᱟᱝ ᱚᱲᱮᱡ ᱵᱟᱲᱟ ᱞᱮᱱ ᱛᱤᱧᱟᱹ ᱢᱤᱫ ᱫᱷᱟᱣ ᱦᱚᱸ ᱠᱳᱣᱟᱞᱤᱴᱤ ᱛᱟᱦᱮᱸ ᱠᱟᱱ ᱜᱮᱭᱟ ᱟᱨᱻ ᱱᱚᱣᱟ ᱫᱚ ᱚᱲᱮᱡ ᱫᱚ ᱵᱟᱝ ᱚᱲᱮᱡ ᱞᱮᱱ ᱛᱤᱧᱟᱹ ᱠᱤᱱᱛᱩ ᱚᱱᱟ ᱞᱟᱛᱟᱨ ᱨᱮ ᱡᱟᱦᱟᱸ ᱵᱤᱴ ᱛᱟᱦᱮᱱᱟ ᱥᱮ ᱵᱤᱴ ᱠᱚ ᱠᱷᱚᱭ ᱪᱟᱵᱟ ᱞᱮᱱᱟ ᱛᱳ ᱟᱹᱰᱤ ᱵᱷᱟᱹᱜᱤ ᱜᱮᱧ ᱵᱩᱡᱷᱟᱹᱣ ᱠᱮᱫᱟ ᱡᱮ ᱱᱚᱣᱟ ᱦᱟᱛᱟᱣ ᱠᱮᱫ ᱟᱹᱧ ᱪᱮᱫ ᱞᱮᱠᱟ ᱢᱚᱱᱮ ᱞᱮᱫ ᱟᱹᱧ ᱚᱱᱠᱟ ᱜᱮ ᱦᱩᱭᱮᱱᱟ ᱟᱭᱢᱟ ᱫᱤᱱ ᱜᱮ ᱪᱟᱞᱟᱣᱮᱱ ᱛᱤᱧᱟᱹ ᱫᱩ ᱛᱤ ᱵᱚᱪᱷᱚᱨ ᱢᱤᱫᱴᱮᱱ ᱵᱩᱴ ᱜᱮ ᱟᱹᱰᱤ ᱨᱟᱹᱥᱠᱟᱹ ᱜᱤᱧ ᱵᱩᱡᱷᱟᱹᱣ ᱠᱮᱫᱼᱟ ᱟᱨᱚ ᱫᱚᱥᱨᱟ ᱛᱮ ᱵᱟᱝ ᱦᱟᱛᱟᱣ ᱦᱩᱭᱞᱮᱱ ᱛᱤᱧᱟᱹ ᱟᱨᱠᱤ ᱟᱭᱢᱟ ᱫᱤᱱ ᱯᱚᱨ ᱜᱮ ᱦᱟᱛᱟᱣ ᱦᱩᱭᱮᱱ ᱛᱤᱧᱟᱹ ᱚᱱᱟ ᱠᱷᱟᱹᱛᱤᱨ ᱟᱹᱰᱤ ᱢᱚᱡᱽ ᱜᱮ ᱛᱟᱦᱮᱸ ᱠᱟᱱᱟ ᱵᱷᱟᱹᱜᱤ ᱠᱳᱣᱟᱞᱤᱴᱤ ᱨᱮᱱᱟᱜ ᱛᱟᱦᱮᱸ ᱠᱟᱱᱟ ᱟᱭᱢᱟ ᱫᱤᱱ ᱜᱮ ᱪᱟᱞᱟᱣᱮᱱ ᱛᱤᱧᱟᱹ ᱪᱮᱫᱟᱜ ᱥᱮ ᱫᱤᱱᱟᱹᱢ ᱦᱤᱞᱳᱜ ᱯᱨᱮᱠᱴᱤᱥ ᱦᱩᱭᱩᱜ ᱠᱟᱱ ᱨᱮᱦᱚᱸ ᱩᱱᱟᱹᱜ ᱪᱟᱯ ᱮᱢ ᱠᱟᱛᱮᱫ ᱨᱮᱦᱚᱸ ᱚᱱᱟ ᱫᱚ ᱵᱟᱝ ᱚᱲᱮᱡ ᱵᱟᱲᱟ ᱞᱮᱱᱟ ᱚᱲᱮᱡ ᱜᱮ ᱟᱫᱚ ᱵᱚᱞ ᱜᱟᱛᱮᱜ ᱵᱩᱴ ᱩᱱᱟᱹᱜ ᱫᱤᱱ ᱡᱟᱦᱟᱸᱭ ᱪᱟᱞᱟᱜ ᱛᱟᱢᱟ ᱛᱚ ᱛᱷᱚᱲᱟ ᱨᱟᱹᱥᱠᱟᱹ ᱜᱮ ᱵᱩᱡᱷᱟᱹᱜᱼᱟ ᱥᱮ ᱚᱱᱟ ᱠᱷᱟᱹᱛᱤᱨ ᱴᱷᱤᱠ ᱴᱷᱟᱠ ᱜᱮ ᱛᱟᱦᱮᱸ ᱠᱟᱱ ᱛᱤᱧᱟᱹ ᱤᱧᱟᱹᱜ ᱡᱟᱦᱟᱸ ᱯᱨᱳᱰᱟᱠᱴ ᱤᱧ ᱵᱟᱭ ᱞᱮᱫᱟ ᱚᱱᱟ ᱫᱚ